ᱥᱟᱫᱚᱢ ᱥᱟᱫᱚᱢ ᱫᱚ ᱡᱟᱦᱟᱸᱭ ᱵᱮᱥ ᱛᱮ ᱡᱚᱢᱼᱧᱩ ᱠᱚᱢ ᱮᱢᱟ ᱟᱭᱟ ᱩᱱᱤᱴᱟᱜ ᱥᱟᱫᱚᱢ ᱜᱮ ᱵᱮᱥᱛᱮ ᱫᱟᱹᱲ ᱪᱮ ᱛᱟᱲᱟᱢᱮ ᱫᱟᱲᱮᱭᱟᱜᱼᱟ ᱵᱟᱝᱠᱷᱟᱡ ᱡᱟᱦᱟᱸᱭ ᱥᱟᱫᱚᱢ ᱠᱚᱢ ᱡᱳᱨ ᱜᱮ ᱛᱟᱦᱮᱱᱟᱭ ᱩᱱᱤ ᱫᱚ ᱵᱟᱭ ᱫᱟᱹᱲ ᱫᱟᱲᱮᱭᱟᱜᱼᱟ ᱚᱱᱟ ᱞᱟᱹᱜᱤᱫ ᱛᱮ ᱥᱟᱫᱚᱢ ᱫᱚ ᱟᱹᱰᱤ ᱵᱮᱥ ᱛᱟᱥᱟᱫ ᱠᱚ ᱥᱮ ᱫᱟᱜ ᱠᱚ ᱮᱢ ᱞᱟᱹᱠᱛᱤ ᱠᱟᱱᱟ ᱥᱟᱫᱚᱢ ᱫᱚ ᱫᱮᱡ ᱠᱟᱛᱮ ᱡᱟᱦᱟᱸ ᱥᱮᱫ ᱦᱚᱸ ᱟᱥᱮᱱ ᱵᱟᱲᱟ ᱦᱚᱸ ᱫᱟᱲᱮᱭᱟᱢᱟ ᱟᱨ ᱥᱟᱫᱚᱢ ᱴᱷᱮᱡ ᱥᱟᱸᱜᱟᱲ ᱦᱚᱸ ᱛᱚᱞ ᱠᱟᱛᱮ ᱦᱚᱲ ᱠᱚ ᱞᱟᱸᱫᱮ ᱵᱟᱲᱟ ᱠᱟᱛᱮ ᱡᱟᱦᱟᱸ ᱥᱮᱫ ᱟᱛᱳ ᱠᱚᱥᱮᱱ ᱫᱚ ᱫᱟᱬᱟᱱ ᱠᱚ ᱤᱫᱤ ᱫᱟᱲᱮᱭᱟᱠᱚᱣᱟ ᱚᱱᱟ ᱞᱟᱹᱜᱤᱫ ᱛᱮ ᱥᱟᱫᱚᱢ ᱫᱚ ᱟᱹᱰᱤ ᱵᱮᱥ ᱡᱚᱢᱼᱧᱩ ᱮᱢᱟᱭ ᱢᱮ ᱮᱱᱠᱷᱟᱡ ᱠᱮᱴᱮᱡ ᱛᱟᱲᱟᱢᱟᱭ ᱪᱮ ᱫᱟᱹᱲ ᱫᱟᱲᱮᱭᱟᱜ ᱟᱭ ᱚᱱᱟ ᱞᱟᱹᱜᱤᱫ ᱛᱮ ᱥᱟᱫᱚᱢ ᱫᱚ ᱱᱚᱝᱠᱟ ᱥᱟᱨᱦᱟᱣ ᱱᱚᱝᱠᱟ ᱥᱟᱨᱦᱟᱣ ᱮᱢᱮ ᱡᱮ ᱱᱟᱯᱟᱭ ᱛᱮ ᱡᱚᱢᱼᱧᱩ ᱫᱟᱲᱮᱭᱟᱜ ᱢᱟᱭ ᱟᱨ ᱱᱟᱯᱟᱭ ᱛᱮ ᱠᱟᱹᱢᱤ ᱫᱟᱹᱲ ᱛᱟᱲᱟᱢ ᱠᱮᱴᱮᱡ ᱫᱟᱲᱮᱜ ᱢᱟᱭ ᱟᱫᱷᱟ ᱥᱟᱫᱚᱢ ᱫᱚ ᱠᱚᱢ ᱡᱳᱨ ᱜᱮᱠᱚ ᱛᱟᱦᱮᱱ ᱠᱷᱟᱡ ᱩᱱᱠᱩ ᱫᱚ ᱵᱟᱠᱚ ᱛᱟᱲᱟᱢ ᱫᱟᱲᱮᱭᱟᱜᱼᱟ ᱫᱟᱹᱲ ᱦᱚᱸ ᱵᱟᱠᱚ ᱫᱟᱲᱮᱭᱟᱜᱼᱟ ᱚᱱᱟ ᱞᱟᱹᱜᱤᱫ ᱛᱮ ᱵᱮᱥᱛᱮ ᱫᱟᱜ ᱛᱟᱥᱟᱫ ᱮᱢᱟ ᱟᱠᱚ ᱢᱮ ᱩᱱᱠᱩ ᱜᱮ ᱵᱮᱥᱛᱮ ᱫᱟᱹᱲ ᱪᱮ ᱛᱟᱲᱟᱢ ᱠᱚ ᱫᱟᱲᱮᱭᱟᱜᱼᱟ ᱚᱱᱟ ᱞᱮᱠᱟᱛᱮ ᱤᱧ ᱢᱮᱱᱮᱫᱼᱟ ᱥᱟᱫᱚᱢ ᱠᱚ ᱵᱮᱥ ᱞᱮᱠᱟ ᱵᱮᱵᱷᱟᱨ ᱠᱚᱯᱮ ᱮᱸᱰᱮᱠᱷᱟᱱ ᱫᱮᱡ ᱠᱟᱛᱮ ᱟᱥᱮᱱ ᱦᱚᱸ ᱡᱟᱦᱟᱸ ᱥᱮᱫ ᱠᱚ ᱫᱟᱲᱮᱭᱟᱯᱮᱭᱟ